ᱤᱧᱟᱹᱜ ᱴᱚᱴᱷᱟ ᱨᱮᱭᱟᱜ ᱟᱨᱡᱟᱣ ᱟᱠᱟᱱ ᱫᱩᱨᱤᱵ ᱥᱮ ᱟᱱᱟᱡ ᱪᱮᱛᱟᱱ ᱛᱮᱢᱚᱱ ᱫᱚ ᱮᱥᱮᱨ ᱵᱟᱝ ᱯᱟᱲᱟᱜ ᱜᱮᱭᱟ ᱢᱮᱱᱠᱷᱟᱱ ᱟᱠᱟᱞ ᱛᱮ ᱮᱥᱮᱨ ᱫᱚ ᱡᱟ ᱥᱛᱤ ᱧᱚᱜ ᱜᱮ ᱯᱟᱲᱟᱜᱼᱟ ᱟᱨ ᱚᱱᱟ ᱨᱩᱠᱷᱤᱭᱟᱹ ᱞᱟ ᱜᱤᱫ ᱫᱚ ᱚᱱᱠᱟᱱ ᱞᱟᱹᱴᱷᱩ ᱧᱚᱜ ᱵᱮᱵᱚᱥᱛᱷᱟ ᱫᱚ ᱵᱟᱝ ᱦᱟᱛᱟᱣ ᱟᱠᱟᱱᱟ